ᱤᱧ ᱥᱤᱨᱤᱪ ᱠᱷᱚᱱ ᱛᱷᱟᱹᱨᱤᱧ ᱵᱮᱱᱟᱣ ᱟᱠᱟᱫᱟ ᱛᱷᱟᱹᱨᱤ ᱵᱮᱱᱟᱣ ᱠᱟᱛᱮᱜ ᱟᱹᱰᱤ ᱠᱤᱪᱷᱩ ᱡᱤᱱᱤᱥ ᱵᱩᱜᱤ ᱥᱮ ᱵᱩᱜᱤ ᱧᱮᱞᱚᱜ ᱠᱟᱱᱟ ᱟᱨ ᱟᱹᱰᱤ ᱠᱤᱪᱷᱩ ᱢᱢ ᱵᱮᱱᱟᱣ ᱨᱮᱧ ᱵᱷᱟᱹᱜᱤᱧ ᱵᱩᱡᱷᱟᱹᱣ ᱞᱮᱫᱟ ᱚᱱᱟ ᱧᱮᱞ ᱠᱟᱛᱮᱫ ᱜᱤ ᱤᱧ ᱠᱩᱥᱤᱧ ᱵᱩᱡᱷᱟᱹᱣ ᱞᱮᱫᱟ ᱨᱤᱡᱷᱟᱹᱣ ᱤᱱᱟᱹᱧ